ᱥᱟᱱᱛᱟᱞᱤ ᱯᱟᱹᱨᱥᱤ ᱨᱮᱱᱟᱜ ᱨᱤᱡᱷᱟᱹᱣ ᱟᱨ ᱥᱤᱵᱤᱠ ᱟᱲᱟᱝ ᱫᱚ ᱦᱩᱭᱩᱜ ᱠᱟᱱᱟ ᱠᱟᱹᱦᱟᱱᱤ ᱠᱩᱫᱩᱢ ᱠᱩᱫᱩᱢ ᱨᱮ ᱠᱩᱲᱤᱫ ᱠᱩᱲᱤᱫ ᱟᱵᱟᱨ ᱠᱩᱠᱞᱤ ᱟᱹᱰᱤ ᱨᱚᱠᱚᱢ ᱟᱨᱲ ᱨᱚᱯᱚᱲ ᱠᱟᱛᱷᱟ ᱨᱤᱡᱷᱟᱹᱣ ᱨᱮᱠᱟᱱᱟᱜ ᱠᱟᱛᱷᱟ ᱠᱚ ᱦᱩᱭᱩᱜ ᱠᱟᱱᱟ ᱱᱚᱜᱱᱟ ᱫᱚ ᱟᱵᱚ ᱥᱮᱫᱟᱭ ᱨᱮᱱ ᱦᱚᱲ ᱱᱚᱶᱟ ᱫᱚᱠᱚ ᱨᱚᱲ ᱨᱚᱯᱚᱲ ᱟᱠᱟᱫᱟ ᱠᱚ ᱱ ᱚᱜᱱᱟ ᱱᱚᱜᱱᱟ ᱠᱩᱫᱩᱢ ᱠᱚ ᱡᱮᱢᱚᱱ ᱨᱚᱲ ᱠᱟᱛᱷᱟ ᱠᱚ ᱨᱚᱲ ᱠᱟᱛᱷᱟ ᱵᱷᱮᱱᱛᱟᱭᱮᱱᱟ ᱚᱱᱟ ᱡᱤᱱᱤᱥᱴᱟ ᱡᱟᱦᱟᱸ ᱠᱩᱲᱟᱹᱭ ᱟᱢ ᱡᱟᱦᱟᱸ ᱠᱟᱹᱢᱤ ᱪᱮᱫ ᱠᱟᱢ ᱠᱟᱹᱢᱤᱭᱟ ᱚᱱᱠᱟ ᱜᱮ ᱠᱩᱲᱟᱹᱭᱮᱢ ᱧᱟᱢᱟ ᱚᱱᱮ ᱚᱱᱟ ᱢᱤᱫᱴᱟᱝ ᱨᱤᱡᱷᱟᱹᱣ ᱨᱤᱡᱷᱟᱹᱣ ᱢᱤᱫᱴᱟᱝ ᱠᱟᱛᱷᱟ ᱚᱱᱟ ᱠᱚ ᱟᱵᱚ ᱥᱮᱫᱟᱭ ᱨᱮ ᱦᱚᱲ ᱠᱚ ᱟᱹᱰᱤ ᱢᱤᱫᱴᱟᱝ ᱨᱟᱹᱥᱠᱟᱹ ᱨᱚᱢᱚᱡᱽ ᱨᱮᱭᱟᱜ ᱱᱚᱜᱱᱟ ᱨᱚᱲ ᱠᱚ ᱠᱚ ᱩᱱᱠᱩ ᱠᱚ ᱩᱱᱠᱩ ᱠᱚ ᱟ ᱵᱮᱵᱚᱦᱟᱨ ᱟᱹᱜᱩᱣᱟᱠᱟᱫᱟ ᱠᱚ ᱱᱚᱶᱟ ᱟᱵᱚ ᱱᱚᱜᱱᱟ ᱠᱟᱛᱷᱟ ᱠᱚ ᱟᱵᱚ ᱵᱚᱱ ᱡᱤᱭᱟᱹᱲ ᱫᱚᱦᱚᱭᱟ ᱟᱨ ᱱᱚᱶᱟ ᱡᱤᱭᱟᱹᱲ ᱫᱚᱦᱚ ᱞᱟᱹᱜᱤᱫ ᱛᱮ ᱟᱵᱚ ᱱᱚᱜᱱᱟ ᱱᱚᱜᱱᱟ ᱥᱚ ᱱᱚᱜᱱᱟ ᱨᱤᱡᱷᱟᱹᱣ ᱨᱮᱱᱟᱜ ᱠᱟᱛᱷᱟ ᱠᱚᱫᱚᱵᱚᱱ ᱟᱵᱚ ᱵᱚᱱ ᱞᱟᱹᱭ ᱤᱫᱤᱭᱟ ᱟᱨ ᱱᱚᱜᱱᱟ ᱢᱮᱱᱛᱮ ᱢᱟᱱᱟᱣ ᱦᱩᱭᱩᱜᱼᱟ ᱡᱟᱛᱮ ᱚᱱᱟ ᱠᱟᱛᱷᱟ ᱠᱚ ᱟᱵᱚ ᱦᱚᱜᱱᱟ ᱠᱚ ᱟᱵᱚᱨᱮᱱ ᱟᱵᱚᱨᱮᱱ ᱜᱮᱱᱟᱨᱮᱥᱮᱱᱠᱚ ᱜᱤᱫᱽᱨᱟᱹ ᱠᱚ ᱠᱚ ᱩᱱᱠᱩ ᱦᱚᱸ ᱥᱮᱲᱟ ᱟᱜᱩᱭᱟᱵᱚ ᱱᱟᱵᱚ ᱟᱨ ᱱᱚᱶᱟ ᱫᱚ ᱟᱵᱚ ᱟᱵᱚ ᱢᱟᱱᱟᱣ ᱠᱟᱛᱮ ᱵᱚᱱ ᱛᱟᱦᱮᱸᱱᱟ ᱟᱨ ᱱᱚᱶᱟ ᱱᱚᱜᱱᱟ ᱡᱟᱦᱟᱸ ᱡᱟᱦᱟᱸ ᱱᱚᱜᱱᱟ ᱠᱟᱹᱱᱦᱤ ᱠᱚ ᱠᱩᱫᱩᱢ ᱠᱚ ᱱᱚᱶᱟ ᱡᱤᱱᱤᱥ ᱱᱚᱶᱟ ᱜᱮ ᱟᱵᱚᱵᱚᱱ ᱟᱹᱰᱤ ᱨᱚᱠᱚᱢ ᱵᱷᱟᱵᱮ ᱱᱚᱜᱱᱟ ᱵᱚᱱ ᱫᱚᱦᱚ ᱤᱫᱤᱭᱟᱵᱚᱱ ᱟᱨ ᱱᱚᱜᱱᱟ ᱠᱟᱛᱷᱟ ᱠᱚᱫᱚ ᱟᱵᱚ ᱟᱹᱰᱤ ᱨᱟᱹᱥᱠᱟᱹ ᱨᱟᱹᱥᱠᱟ ᱨᱮᱭᱟᱜ ᱟᱹᱰᱤ ᱨᱤᱡᱷᱟᱹᱣ ᱨᱮᱭᱟᱜ ᱢᱤᱫᱴᱟᱝ ᱨᱚᱲ ᱱᱚᱶᱟ ᱨᱚᱲ ᱫᱚ ᱟᱵᱚ ᱡᱟᱛᱮ ᱟᱵᱚᱣᱟᱜ ᱵᱟᱝ ᱟᱫᱚᱜ ᱢᱟ ᱱᱚᱶᱟ ᱫᱚᱵᱚᱱ ᱟᱵᱚᱵᱚᱱ ᱱᱚᱜᱱᱟ ᱞᱟᱹᱜᱤᱫ ᱛᱮ ᱟᱵᱚ ᱵᱚᱱ ᱨᱚᱲ ᱤᱫᱤᱭᱟ ᱱᱚᱶᱟ ᱨᱚᱲ ᱠᱚ ᱨᱚᱲ ᱤᱫᱤᱭᱟᱵᱚᱱ ᱛᱚᱵᱮ ᱱᱚᱶᱟ ᱡᱤᱱᱤᱥᱴᱟᱜ ᱟᱵᱚᱭᱟᱜ ᱵᱟᱝ ᱵᱤᱞᱩᱯᱛᱚᱜ ᱛᱟᱵᱚᱱᱟ